ᱦᱩᱸ ᱦᱮᱞᱳ ᱤᱧ ᱥᱩᱠᱩ ᱢᱩᱨᱢᱩᱧ ᱞᱟᱹᱭᱫᱟ ᱤᱧ ᱵᱟᱰᱟᱭ ᱥᱟᱱᱟᱧ ᱠᱟᱱᱟ ᱡᱮ ᱟᱯᱮ ᱚᱱᱟ ᱴᱚᱴᱷᱟ ᱨᱮ ᱥᱚᱨᱦᱟᱭ ᱯᱚᱨᱚᱵᱽ ᱪᱮᱫ ᱞᱮᱠᱟ ᱠᱚ ᱢᱟᱱᱟᱣ ᱵᱟᱛᱟᱣᱟ ᱛᱩᱢᱫᱟᱜ ᱴᱟᱢᱟᱠᱟᱛᱮ ᱥᱮ ᱵᱚᱠᱥ ᱢᱮᱥᱤᱱ ᱨᱮ ᱪᱟᱹᱞᱩ ᱟᱨ ᱠᱟᱛᱮ ᱠᱚ ᱮᱱᱮᱡᱼᱟ ᱚ ᱚ ᱟᱪᱪᱷᱟ ᱟᱪᱪᱷᱟ ᱟᱨ ᱚᱱᱟ ᱟᱰᱮᱯᱟᱥᱮ ᱟᱯᱮ ᱟᱹᱛᱩ ᱨᱮ ᱟᱰᱮᱯᱟᱥᱮ ᱚᱱᱟ ᱠᱚᱨᱮ ᱪᱮᱫᱞᱮᱠᱟ ᱟᱸᱡᱚᱢ ᱦᱩᱭᱩᱜᱼᱟ ᱚ ᱟᱪᱪᱷᱟ ᱚ ᱟᱨ ᱵᱟᱦᱟ ᱵᱟᱦᱟ ᱵᱚᱸᱜᱟ ᱨᱮᱫᱚ ᱪᱮᱫᱞᱮᱠᱟ ᱵᱟᱦᱟᱜ ᱟᱠᱚ ᱥᱮ ᱢᱟᱜᱼᱢᱚᱬᱮᱜ ᱟᱠᱚ

ᱚ ᱟᱪᱪᱷᱟ ᱟᱪᱪᱷᱟ ᱟᱫᱚ ᱟᱹᱰᱤ ᱱᱟᱯᱟᱭ ᱴᱷᱤᱠᱜᱮᱭᱟ ᱱᱚᱣᱟ ᱜᱮ ᱵᱟᱰᱟᱭ ᱥᱟᱱᱟ ᱠᱟᱱ ᱛᱟᱦᱮᱸᱫ